ᱥᱟᱶᱛᱟᱞᱤ ᱯᱟᱹᱨᱥᱤ ᱞᱟᱠᱪᱟᱨ ᱟᱨ ᱩᱯᱨᱩᱢ ᱨᱮ ᱟᱹᱰᱤ ᱜᱚᱱᱚᱝ ᱟᱱᱟᱜ ᱟᱨ ᱞᱟᱹᱠᱛᱤ ᱟᱱᱟᱜ ᱮᱱᱮᱢᱮ ᱮᱢ ᱟᱠᱟᱫᱟ ᱡᱮᱞᱮᱠᱟ ᱥᱟᱶᱛᱟᱞᱤ ᱯᱟᱹᱨᱥᱤ ᱛᱮ ᱟᱯᱱᱟᱨᱟᱜ ᱞᱟᱠᱪᱟᱨ ᱪᱟᱨᱪᱟᱣ ᱞᱮᱠᱷᱟᱱ ᱞᱟᱠᱪᱟᱨ ᱠᱮᱴᱮᱡᱚᱜᱼᱟ ᱟᱨ ᱡᱮᱣᱮᱫ ᱛᱟᱦᱮᱱᱟ ᱥᱟᱶᱛᱟᱞᱤ ᱯᱟᱹᱨᱥᱤ ᱛᱮ ᱨᱚᱲ ᱞᱮᱠᱷᱟᱱ ᱵᱷᱮᱜᱟᱨ ᱢᱤᱫᱴᱟᱱ ᱩᱯᱨᱩᱢ ᱮ ᱥᱚᱫᱚᱨᱼᱟ ᱡᱟᱦᱟᱸ ᱯᱟᱹᱨᱥᱤ ᱥᱮ ᱨᱚᱲ ᱛᱟᱞᱟᱛᱮ ᱮᱴᱟᱜ ᱢᱤᱫᱴᱮᱱ ᱡᱟᱹᱛᱤ ᱞᱮᱠᱟᱛᱮ ᱩᱯᱨᱩᱢ ᱮ ᱥᱚᱫᱚᱨᱟ